ᱦᱩᱸ ᱦᱮᱞᱳ ᱱᱚᱣᱟ ᱫᱤᱥᱚᱢ ᱵᱩ ᱴᱳᱴᱳ ᱵᱟᱞᱟᱣᱟᱜ ᱱᱟᱢᱵᱟᱨ ᱠᱟᱱᱟ ᱛᱚ ᱚ ᱦᱮᱸ ᱦᱮᱸ ᱟᱪᱪᱷᱟ ᱟᱹᱞᱤᱧ ᱠᱮᱸᱫᱽᱵᱚᱱᱤ ᱠᱷᱚᱱᱟᱜ ᱞᱤᱧ ᱞᱟᱹᱭᱮᱫᱼᱟ ᱢᱟᱞᱚᱛᱤ ᱞᱤᱧ ᱞᱟᱹᱭᱮᱫᱼᱟ ᱦᱮᱸ ᱴᱷᱤᱠ ᱜᱮᱭᱟ ᱟᱵᱤᱱ ᱴᱳᱴᱳ ᱵᱤᱱ ᱟᱹᱜᱩ ᱫᱟᱲᱮᱭᱟᱜᱼᱟ ᱟᱨᱠᱤ ᱦᱮᱸᱜ ᱛᱤᱱᱟᱹᱜ ᱫᱤᱱ ᱨᱩᱣᱟᱹᱜ ᱠᱟᱱᱟᱭ ᱠᱩᱲᱤ ᱜᱤᱫᱽᱨᱟᱹ ᱢᱮᱫᱴᱮᱱ ᱨᱩᱣᱟᱹᱜ ᱠᱟᱱᱟᱭ ᱩᱱᱤᱜᱮ ᱦᱟᱥᱯᱟᱛᱟᱞ ᱥᱮᱫ ᱤᱫᱤ ᱦᱩᱭ ᱠᱚᱜᱼᱟ ᱚ ᱵᱟᱢ ᱦᱮᱡ ᱫᱟᱲᱮᱭᱟᱜᱼᱟ ᱟᱢ ᱫᱚ ᱚᱠᱟᱨᱮ ᱢᱮᱱᱟᱜ ᱢᱮᱭᱟ ᱵᱟᱡᱟᱨ ᱨᱮ ᱚ ᱱᱤᱛᱳᱜ ᱫᱚ ᱵᱟᱢ ᱨᱩᱣᱟᱹᱲᱟ ᱚ ᱟᱪᱪᱷᱟ ᱟᱪᱪᱷᱟ ᱛᱟᱞᱦᱮ ᱟᱨ ᱢᱮᱫᱴᱮᱱ ᱴᱳᱴᱳ ᱡᱟᱦᱟᱸᱭ ᱠᱚᱣᱟᱜ ᱴᱳᱴᱳ ᱱᱟᱢᱵᱟᱨ ᱤᱢᱟᱹᱧ ᱢᱮᱥᱮ ᱟᱪᱪᱷᱟ ᱟᱪᱪᱷᱟ ᱟᱪᱪᱷᱟ ᱟᱪᱪᱷᱟ ᱛᱟᱦᱞᱮ ᱴᱷᱤᱠᱜᱮᱭᱟ ᱟᱢ ᱥᱟᱞᱟᱜ ᱫᱚ ᱤᱱᱠᱟᱹ ᱜᱤᱧ ᱨᱚᱯᱚᱲᱟ ᱟᱨ ᱩᱱᱤ ᱜᱤᱧ ᱯᱷᱳᱱᱟᱭᱟ ᱦᱮᱸ ᱟᱪᱪᱷᱟ ᱚ ᱦᱮᱸ ᱦᱮᱸ ᱦᱮᱸ ᱟᱪᱪᱷᱟ ᱴᱷᱤᱠᱜᱮᱭᱟ ᱛᱟᱦᱞᱮ ᱵᱟᱵᱤᱱ ᱟᱹᱜᱩ ᱫᱟᱲᱮᱭᱟᱜ ᱠᱷᱟᱱ ᱫᱚ ᱴᱷᱤᱠ ᱜᱮᱭᱟ ᱚ ᱰᱮᱨᱤᱜᱼᱟ ᱟᱪᱪᱷᱟ ᱰᱮᱨᱤ ᱫᱚ ᱵᱟᱝ ᱛᱟᱲᱟᱛᱟᱹᱲᱤ ᱨᱮᱱᱟᱜ ᱤᱭᱟᱹ ᱠᱟᱱᱟ ᱛᱚ ᱢᱟᱱᱮ ᱠᱟᱹᱴᱤᱡ ᱚᱥᱩᱥᱛᱷᱚ ᱧᱚᱜ ᱜᱮᱭᱟᱭ ᱚᱱᱟ ᱠᱷᱟᱹᱛᱤᱨ ᱛᱮ ᱤᱭᱟᱹ ᱦᱟᱥᱯᱟᱛᱟᱞ ᱥᱮᱫ ᱤᱫᱤ ᱦᱩᱭ ᱠᱚᱜᱼᱟ ᱟᱨ ᱵᱟᱵᱤᱱ ᱟ ᱜᱩ ᱫᱟᱲᱮᱭᱟᱜ ᱠᱷᱟᱱ ᱦᱮᱡ ᱛᱮᱵᱤᱱ ᱰᱮᱨᱤᱜ ᱠᱷᱟᱱ ᱫᱚ ᱟᱞᱮ ᱞᱮ ᱞᱮᱴᱳᱜ ᱠᱟᱱᱟ ᱟᱹᱰᱤ ᱡᱳᱨ ᱜᱮ ᱚᱥᱩᱥᱛᱷᱚ ᱧᱚᱜ ᱜᱮᱭᱟᱭ ᱮᱥᱛᱚ ᱵᱮᱥᱛᱚᱜ ᱠᱟᱱᱟᱭ ᱛᱚ ᱚᱱᱟ ᱠᱷᱟᱹᱛᱤᱨ ᱜᱮ ᱟᱪᱪᱷᱟ ᱴᱷᱤᱠᱜᱮᱭᱟ ᱛᱚᱵᱮ ᱟᱵᱤᱱ ᱥᱟᱞᱟᱜ ᱫᱚ ᱤᱱᱠᱟᱹ ᱜᱮᱞᱤᱧ ᱨᱚᱯᱚᱲ ᱠᱟᱱᱟ ᱛᱟᱦᱞᱮ ᱞᱤᱧ ᱯᱷᱳᱱᱟᱭ ᱠᱟᱱᱟ ᱟᱪᱪᱷᱟ ᱴᱷᱤᱠ ᱜᱮᱭᱟ ᱦᱮᱞᱳ ᱴᱳᱴᱳ ᱵᱟᱞᱟ ᱚ ᱟᱪᱪᱷᱟ ᱟᱵᱤᱱ ᱫᱚ ᱚᱠᱟᱨᱮ ᱢᱮᱱᱟᱜ ᱵᱤᱱᱟ ᱵᱟᱡᱟᱨ ᱨᱮ ᱚ ᱦᱚᱦᱚ ᱴᱷᱤᱠᱜᱮᱭᱟ ᱤᱭᱟᱹ ᱵᱟᱡᱟᱨ ᱠᱷᱚᱱᱟᱜ ᱛᱤᱨᱮᱵᱮᱱ ᱦᱤᱡᱩᱜᱼᱟ ᱰᱮᱨᱤᱜ ᱟᱵᱤᱱ ᱚᱻ ᱟᱞᱤᱧ ᱥᱚᱢᱵᱷᱩ ᱫᱟ ᱴᱷᱮᱱ ᱠᱷᱚᱱᱟᱜ ᱟᱵᱤᱱᱟᱜ ᱱᱟᱢᱵᱟᱨ ᱞᱤᱧ ᱦᱟᱛᱟᱣ ᱠᱮᱫ ᱛᱮᱞᱤᱧ ᱟᱵᱤᱱ ᱞᱤᱧ ᱠᱚᱞᱟᱵᱮᱱ ᱠᱟᱱᱟ ᱟᱥᱚᱞ ᱠᱟᱛᱷᱟ ᱦᱟᱥᱯᱟᱛᱟᱞ ᱥᱮᱫ ᱨᱮ ᱠᱩᱲᱤ ᱜᱤᱫᱽᱨᱟᱹᱭ ᱨᱩᱣᱟᱹᱜ ᱠᱟᱱ ᱛᱟᱹᱞᱤᱧᱟᱭ ᱟᱫᱚ ᱚᱸᱰᱮ ᱤᱫᱤ ᱦᱩᱭ ᱠᱚᱜᱼᱟ ᱡᱩᱫᱤ ᱞᱚᱜᱚᱱ ᱫᱷᱟᱨᱟ ᱵᱮᱱ ᱦᱮᱡ ᱠᱚᱜᱼᱟ ᱛᱟᱦᱞᱮ ᱢᱟᱱᱮ ᱞᱚᱜᱚᱱ ᱤᱫᱤ ᱦᱩᱭ ᱠᱚᱜᱼᱟ ᱠᱟᱹᱴᱤᱡ ᱥᱤᱨᱤᱭᱟᱥ ᱧᱚᱜ ᱜᱮᱭᱟᱭ ᱚᱱᱟ ᱠᱷᱟᱹᱛᱤᱨ ᱛᱮ ᱯᱷᱳᱱᱟᱵᱤᱱ ᱦᱩᱭᱩᱜ ᱠᱟᱱᱟ ᱢᱟᱱᱮ ᱟᱫᱚ ᱛᱤᱱᱟᱹᱜ ᱵᱤᱱ ᱰᱤᱨᱤᱜᱼᱟ ᱱᱚᱴᱟ ᱫᱚᱥᱴᱟ ᱛᱮᱦᱚᱸ ᱵᱟᱵᱮᱱ ᱥᱮᱴᱮᱨᱚᱜᱼᱟ ᱚ ᱟᱪᱪᱷᱟ ᱴᱷᱤᱠᱜᱮᱭᱟ ᱛᱟᱦᱞᱮ ᱟᱨ ᱢᱟᱱᱮ ᱛᱟᱲᱟ ᱛᱟᱹᱲᱤ ᱪᱮᱥᱴᱟᱭ ᱵᱤᱱ ᱱᱚᱴᱟ ᱫᱚᱥᱴᱟ ᱛᱮᱜᱮ ᱥᱮᱴᱮᱨᱚᱜ ᱵᱤᱱ ᱢᱟᱱᱮ ᱞᱚᱜᱚᱱ ᱢᱟᱱᱮ ᱥᱤᱨᱤᱭᱟᱥ ᱧᱚᱜ ᱜᱮᱭᱟᱭ ᱛᱚ ᱚᱱᱟ ᱠᱷᱟᱹᱛᱤᱨ ᱛᱮ ᱛᱟᱲᱟᱛᱟᱹᱲᱤ ᱦᱩᱭᱩᱜ ᱠᱟᱱᱟ ᱟᱪᱪᱷᱟ ᱟᱵᱤᱱ ᱦᱟᱸᱜ ᱥᱮᱴᱮᱨ ᱞᱮᱱᱠᱷᱟᱱ ᱯᱷᱳᱱ ᱵᱤᱱ ᱦᱟᱸᱜ ᱟᱞᱮ ᱞᱮ ᱚᱸᱰᱚᱠᱚᱜᱼᱟ ᱥᱟᱯᱲᱟᱣ ᱦᱟᱛᱟᱲᱚᱜ ᱠᱟᱱᱟᱞᱮ ᱥᱟᱹᱛ ᱦᱟᱛᱟᱲᱚᱜ ᱠᱟᱱᱟᱞᱮ ᱟᱫᱚ ᱦᱟᱸᱜ ᱟᱵᱤᱱ ᱛᱚ ᱚᱲᱟᱜ ᱵᱟᱵᱤᱱ ᱧᱮᱞ ᱠᱟᱫ ᱛᱟᱞᱮᱭᱟ ᱟᱵᱮᱱ ᱦᱟᱸᱜ ᱚᱱᱟ ᱠᱩᱞᱦᱤ ᱵᱮᱱ ᱵᱚᱞᱚ ᱞᱮᱱ ᱠᱷᱟᱱ ᱜᱮ ᱦᱟᱸᱜ ᱯᱷᱳᱱ ᱵᱤᱱ ᱦᱟᱸᱜ ᱟᱞᱮ ᱞᱮ ᱩᱰᱩᱝ ᱦᱟᱛᱟᱲᱚᱜᱼᱟ ᱟᱪᱪᱷᱟ ᱴᱷᱤᱠ ᱜᱮᱭᱟ ᱴᱷᱤᱠ ᱜᱮᱭᱟ ᱟᱪᱪᱷᱟ ᱫᱚᱦᱚᱭ ᱵᱤᱱ ᱦᱩᱸ